ᱱᱟᱦᱟᱜ ᱱᱮᱛᱟᱨ ᱫᱩᱱᱭᱟᱹ ᱨᱮ ᱡᱟᱦᱟᱸ ᱛᱤᱱᱟᱹᱜ ᱜᱮ ᱰᱤᱡᱤᱴᱮᱞ ᱤᱫᱤᱜ ᱠᱟᱱᱟ ᱩᱱᱟᱹᱜ ᱜᱮ ᱥᱚᱢᱚᱥᱥᱟ ᱦᱚᱸ ᱵᱟᱹᱲᱛᱤ ᱤᱫᱤᱜ ᱠᱟᱱᱟ ᱵᱮᱝᱠ ᱨᱮᱦᱚᱸ ᱚᱱᱠᱟ ᱜᱮ ᱟᱹᱰᱤᱜᱟᱱ ᱞᱮᱠᱟᱱᱟᱜ ᱥᱚᱢᱚᱥᱥᱟ ᱠᱚ ᱛᱟᱦᱮᱱ ᱠᱟᱱᱟ ᱪᱮᱫᱟᱜ ᱥᱮ ᱟᱛᱳ ᱚᱲᱟᱜ ᱨᱮᱱ ᱟᱹᱰᱤ ᱟᱭᱢᱟ ᱟᱭᱚ ᱦᱚᱲ ᱵᱟᱝ ᱵᱟᱵᱟ ᱦᱚᱲ ᱠᱚ ᱵᱮᱝᱠ ᱨᱮᱫᱚ ᱟᱹᱰᱤ ᱜᱮᱠᱚ ᱮᱴᱠᱮᱴᱚᱬᱮᱜ ᱠᱟᱱᱟ ᱚᱞᱚᱜ ᱯᱟᱲᱦᱟᱣ ᱡᱚᱛᱚ ᱵᱟᱝ ᱵᱟᱲᱟᱭ ᱤᱭᱟᱹ ᱛᱮᱦᱚᱸ ᱵᱮᱝᱠ ᱨᱮ ᱟᱹᱰᱤ ᱨᱚᱠᱚᱢ ᱚᱥᱩᱵᱤᱫᱷᱟᱜ ᱠᱟᱱᱟ ᱚᱱᱠᱟ ᱞᱮᱠᱟᱛᱮ ᱵᱮᱝᱠ ᱢᱮᱱᱮᱡᱟᱨ ᱟᱡ ᱟᱡ ᱛᱮᱫ ᱛᱮ ᱵᱟᱝ ᱟᱹᱡᱤᱡ ᱮᱥᱴᱟᱯᱷ ᱛᱮᱫ ᱛᱮ ᱩᱱᱠᱩ ᱟᱡᱤᱡ ᱠᱟᱥᱴᱚᱢᱟᱨ ᱠᱚ ᱟᱹᱰᱤ ᱱᱟᱯᱟᱭ ᱛᱮ ᱵᱩᱡᱷᱟᱹᱣ ᱠᱚᱢᱟᱭ ᱵᱩᱡᱷᱟᱹᱣ ᱫᱚᱨᱠᱟᱨᱚᱜ ᱠᱟᱱᱟ ᱥᱟᱶ ᱥᱟᱶᱛᱮ ᱟᱠᱚᱣᱟᱜ ᱪᱮᱫ ᱵᱟᱭ ᱜᱟᱱᱚᱜ ᱠᱟᱱᱟ ᱚᱱᱟ ᱟᱠᱚ ᱠᱩᱞᱤ ᱵᱩᱡᱷᱟᱹᱣ ᱠᱟᱛᱮᱫ ᱯᱷᱨᱚᱢ ᱯᱮᱨᱮᱡᱽ ᱟᱠᱚᱢᱟᱭ ᱟᱨ ᱡᱟᱦᱟᱸᱜᱮ ᱮᱸᱴᱠᱮᱴᱚᱬᱮ ᱦᱩᱭᱩᱜ ᱠᱟᱱᱟ ᱚᱱᱟ ᱠᱚ ᱥᱚᱞᱦᱮ ᱠᱟᱜ ᱢᱟᱭ